ᱱᱚᱜᱼᱚᱸᱭ ᱚᱱᱞᱟᱭᱤᱱ ᱛᱮᱞᱤᱧ ᱠᱚᱴᱟ ᱞᱮᱫ ᱛᱟᱦᱮᱱ ᱢᱟᱲᱟᱝ ᱫᱚ ᱱᱟᱦᱟᱜ ᱱᱚᱣᱟ ᱵᱟᱡᱟᱨ ᱞᱤᱧ ᱪᱟᱞᱟᱜᱼᱟ ᱢᱮᱱᱛᱮ ᱴᱨᱮᱹᱱ ᱴᱤᱠᱤᱴ ᱱᱟᱦᱟᱜ ᱟᱪᱪᱷᱟ ᱴᱷᱤᱠ ᱜᱮᱭᱟ ᱦᱳᱭ ᱚᱱᱱᱟ ᱵᱚᱫᱚᱞ ᱟᱠᱟᱱᱟ ᱪᱮ ᱵᱟᱝ ᱚᱱᱟ ᱵᱟᱠᱷᱨᱟ ᱵᱟᱰᱟᱭ ᱥᱟᱱᱟᱭᱮᱫ ᱞᱤᱧ ᱛᱟᱦᱮᱱ ᱟᱪᱪᱷᱟ ᱦᱳᱭ ᱟᱫᱚ ᱦᱳᱭ ᱚᱱᱟ ᱱᱚᱢᱵᱚᱨ ᱦᱚᱭᱱᱟ ᱟᱴ ᱥᱟᱛ ᱯᱟᱸᱪ ᱪᱟᱨ ᱱᱚᱢᱵᱚᱨ ᱦᱟᱸᱜ ᱚᱱᱟ ᱧᱮᱞ ᱵᱤᱱ ᱚᱱᱟ ᱠᱟᱛᱮᱫ ᱦᱟᱸᱜ ᱞᱟᱹᱭ ᱵᱤᱱ ᱟᱪᱪᱷᱟ ᱵᱚᱫᱚᱞ ᱟᱠᱟᱱᱟ ᱦᱳᱭ ᱱᱚᱝᱠᱟ ᱮᱢᱟᱨᱡᱮᱱᱥᱤ ᱦᱩᱭ ᱜᱚᱫ ᱮᱱᱟ ᱚᱱᱟ ᱠᱷᱟᱹᱛᱤᱨ ᱟᱫᱚ ᱵᱟᱹᱞᱤᱧ ᱪᱟᱞᱟᱣ ᱫᱟᱲᱮᱭᱟᱜ ᱠᱟᱱᱟ ᱚᱱᱟ ᱠᱷᱟᱹᱛᱤᱨ ᱞᱤᱧ ᱵᱚᱫᱚᱞ ᱠᱟᱜ ᱠᱟᱱᱟ ᱜᱟᱯᱟ ᱢᱮᱭᱟᱝ ᱠᱚᱥᱮᱡ ᱞᱤᱧ ᱪᱟᱞᱟᱜᱼᱟ ᱦᱳᱭ ᱦᱳᱭ ᱟᱡ ᱱᱤᱦᱟᱹᱛᱤ ᱜᱮᱦᱟᱸᱜ ᱚᱱᱟᱫᱚ ᱵᱚᱫᱚᱞ ᱠᱟᱜ ᱵᱤᱱ ᱜᱮ ᱦᱮᱸ ᱵᱚᱫᱚᱞ ᱟᱠᱟᱱᱟ ᱦᱮᱸ ᱴᱷᱤᱠ ᱜᱮᱭᱟ ᱵᱚᱫᱚᱞ ᱟᱠᱟᱱ ᱠᱷᱟᱱ ᱚᱱᱟ ᱜᱮᱞᱤᱧ ᱢᱮᱱᱮᱫ ᱛᱟᱦᱮᱱ ᱦᱮᱸ ᱦᱮᱸ ᱦᱳᱭ ᱦᱮᱸ ᱚᱱᱟ ᱵᱚᱫᱚᱞ ᱟᱠᱟᱱ ᱠᱷᱟᱱ ᱟᱹᱰᱤ ᱵᱮᱹᱥ ᱴᱷᱤᱠ ᱚᱱᱟ ᱫᱚᱨᱠᱟᱨ ᱯᱟᱲᱟᱣ ᱠᱷᱟᱹᱛᱤᱨ ᱜᱮ ᱵᱟᱹᱞᱤᱧ ᱪᱟᱞᱟᱣ ᱫᱟᱲᱮᱭᱟᱫᱟ ᱛᱚ ᱚᱱᱟ ᱠᱷᱟᱹᱛᱤᱨ